ᱦᱮᱸ ᱤᱧᱟᱹᱜ ᱱᱚᱣᱟ ᱴᱚᱴᱷᱟ ᱠᱤᱭᱟᱹ ᱠᱚᱨᱮ ᱡᱟᱦᱟᱸ ᱜᱟᱞᱟᱝ ᱨᱮᱭᱟᱜ ᱥᱮ ᱥᱤᱞᱟᱹᱭ ᱨᱮᱭᱟᱜ ᱪᱤᱛᱟᱹᱨᱤᱧ ᱥᱟᱵ ᱨᱟᱠᱟᱵ ᱟᱠᱟᱫᱟ ᱥᱮ ᱡᱟᱦᱟᱸ ᱥᱤᱞᱟᱹᱭ ᱨᱮᱭᱟᱜ ᱠᱟᱛᱷᱟᱧ ᱞᱟᱹᱭᱫᱟ ᱱᱚᱣᱟ ᱠᱚᱨᱮ ᱫᱚ ᱥᱮ ᱤᱧ ᱡᱟᱦᱟᱸᱧ ᱠᱩᱨᱩᱢᱩᱴᱩᱭᱟ ᱚᱱᱟᱫᱚ ᱡᱮᱢᱚᱱ ᱡᱟᱢᱟ ᱫᱚᱛᱚ ᱯᱮᱱᱴ ᱱᱚᱣᱟᱠᱚ ᱪᱷᱟᱲᱟ ᱱᱚᱝᱠᱟᱜᱮ ᱟᱭᱢᱟ ᱠᱤᱪᱨᱤᱡ ᱠᱚ ᱵᱮᱱᱟᱣ ᱨᱮᱭᱟᱜ ᱤᱧ ᱠᱩᱨᱩᱢᱩᱴᱩ ᱟᱠᱟᱫᱟ ᱟᱨ ᱱᱚᱣᱟ ᱠᱤᱪᱨᱤᱪ ᱫᱚ ᱵᱮᱱᱟᱣ ᱞᱟᱹᱜᱤᱫ ᱛᱮ ᱱᱤᱡᱮᱨᱟᱜ ᱚᱠᱛᱚ ᱞᱟᱜᱟᱜᱼᱟ ᱟᱨ ᱱᱚᱣᱟᱠᱚ ᱠᱤᱪᱨᱤᱪ ᱫᱚ ᱡᱟᱦᱟᱸᱭ ᱠᱚ ᱡᱩᱫᱤ ᱟᱨᱚ ᱟᱭᱢᱟ ᱦᱚᱲ ᱵᱮᱱᱟᱣ ᱥᱟᱱᱟ ᱵᱚᱱᱟ ᱮᱱᱠᱷᱟᱱ ᱥᱟᱱᱟᱢ ᱠᱚᱵᱚᱱ ᱢᱮᱱᱫᱟᱲᱮᱭᱟᱜᱼᱟ ᱮᱱᱠᱷᱟᱱ ᱱᱚᱣᱟ ᱠᱚ ᱠᱤᱪᱨᱤᱡ ᱵᱮᱱᱟᱣ ᱞᱟᱹᱜᱤᱫ ᱛᱮᱫᱚ ᱚᱠᱛᱚ ᱞᱟᱜᱟᱜᱼᱟ ᱛᱚᱵᱮ ᱠᱷᱟᱱᱜᱮ ᱟᱢ ᱱᱚᱣᱟ ᱠᱤᱪᱨᱤᱡ ᱮᱢ ᱵᱮᱱᱟᱣ ᱫᱟᱲᱮᱜᱼᱟ